ᱟᱞᱮ ᱴᱚᱴᱷᱟ ᱨᱮᱱ ᱦᱚᱲ ᱠᱚᱫᱚ ᱨᱩᱣᱟᱹ ᱦᱟᱹᱥᱩ ᱫᱚ ᱟᱹᱰᱤ ᱠᱚᱢ ᱜᱮᱛᱟ ᱞᱮᱭᱟ ᱪᱮᱫᱟᱜ ᱮᱱᱛᱮᱫ ᱟᱞᱮ ᱫᱚ ᱥᱤᱛᱩᱝ ᱨᱟᱵᱟᱝ ᱡᱟᱹᱯᱩᱫ ᱛᱮᱫ ᱜᱮ ᱵᱟᱞᱮ ᱢᱚᱱᱮᱭᱟ ᱟᱨ ᱡᱟ ᱞᱟᱡ ᱦᱟᱹᱥᱩ ᱵᱚᱦᱚᱜ ᱦᱟᱹᱥᱩ ᱫᱚ ᱚᱱᱟᱫᱚ ᱪᱮᱫ ᱦᱚᱸ ᱵᱟᱞᱮ ᱢᱚᱱᱮᱭᱟ ᱪᱮᱫᱟᱜ ᱮᱱᱛᱮᱫ ᱟᱞᱮ ᱫᱚ ᱠᱟᱹᱴᱤᱡ ᱜᱤᱫᱽᱨᱟᱹ ᱠᱷᱚᱱ ᱠᱟᱹᱴᱤᱡ ᱜᱤᱫᱽᱨᱟᱹ ᱵᱮᱲᱟᱠᱷᱚᱱ ᱜᱮ ᱟᱞᱮ ᱫᱚ ᱥᱤᱛᱩᱝ ᱨᱮᱞᱮ ᱠᱷᱟᱴᱟᱣ ᱦᱮᱣᱟ ᱦᱚᱲ ᱠᱟᱱᱟ ᱟᱨ ᱡᱟᱜᱮ ᱛᱷᱚᱲᱟᱜᱟᱱ ᱛᱷᱚᱲᱟ ᱢᱩᱥᱠᱤᱞ ᱤᱧᱟᱹᱜ ᱨᱩᱣᱟᱹ ᱦᱮᱡ ᱞᱮᱱᱠᱷᱟᱱ ᱦᱟᱲᱟᱢ ᱦᱚᱲ ᱠᱚ ᱱᱤᱭᱟᱹᱛᱮ ᱯᱩᱱ ᱢᱚᱬᱮ ᱦᱚᱲ ᱜᱟᱱ ᱦᱮᱡ ᱠᱟᱛᱮᱫ ᱛᱷᱚᱲᱟᱜᱟᱱ ᱡᱷᱟᱲ ᱞᱮᱠᱚ ᱠᱷᱟᱱ ᱜᱮ ᱡᱷᱟᱲ ᱯᱷᱟᱸᱠ ᱯᱷᱩᱸᱠ ᱵᱟᱲᱟ ᱞᱮᱠᱚ ᱠᱷᱟᱱ ᱜᱮ ᱪᱟᱵᱟᱜ ᱛᱟᱠᱚᱣᱟ ᱟᱨ ᱥᱚᱦᱚᱨ ᱵᱟᱡᱟᱨ ᱨᱮᱱᱟᱜ ᱦᱚᱲ ᱠᱚᱫᱚ ᱩᱱᱠᱩ ᱫᱚ ᱥᱤᱛᱩᱝ ᱨᱮ ᱵᱟᱠᱚ ᱠᱷᱟᱴᱟᱣ ᱫᱟᱲᱮᱭᱟᱜᱼᱟ ᱟᱨ ᱥᱮ ᱥᱤᱛᱝ ᱵᱟᱠᱚ ᱥᱟᱦᱟᱣᱟ ᱚᱱᱟ ᱤᱭᱟᱹᱛᱮ ᱥᱚᱦᱚᱨ ᱵᱟᱡᱟᱨ ᱨᱮᱱ ᱦᱚᱲ ᱫᱚ ᱥᱚᱞᱮᱴ ᱦᱚᱲᱢᱚ ᱠᱚ ᱛᱟᱦᱮᱱ ᱛᱟᱠᱚᱣᱟ ᱥᱮ ᱦᱚᱲᱢᱚ ᱫᱚ ᱵᱟᱝ ᱵᱟᱹᱲᱤᱡᱚᱜ ᱛᱟᱠᱚᱣᱟ ᱪᱮᱫᱟᱜ ᱮᱱᱛᱮᱫ ᱛᱷᱚᱲᱟ ᱥᱤᱛᱩᱝ ᱞᱮᱠᱚ ᱠᱷᱟᱱ ᱫᱚᱠᱚ ᱢᱮᱱᱟ ᱦᱮᱸ ᱟᱹᱰᱤ ᱥᱤᱛᱩᱝ ᱟᱹᱭᱠᱟᱹᱜ ᱠᱟᱱᱟ ᱛᱮᱦᱮᱧ ᱢᱟ ᱟᱫᱚ ᱚᱱᱟ ᱤᱭᱟᱹᱛᱮ ᱩᱱᱠᱩ ᱦᱚᱲ ᱦᱚᱸ ᱫᱚ ᱦᱚᱲᱢᱚ ᱫᱚ ᱥᱩᱞᱮᱴ ᱜᱮ ᱛᱟᱦᱮᱱ ᱛᱟᱠᱚᱣᱟ